ᱱᱚᱜᱼᱚᱭ ᱡᱮ ᱟᱵᱚ ᱩᱱᱟᱹᱜ ᱪᱟᱹᱥᱤᱼᱵᱟᱹᱥᱤ ᱦᱚᱲ ᱱᱚᱜᱼᱚᱭ ᱦᱩᱲᱩ ᱥᱮ ᱡᱟᱦᱟᱱ ᱫᱟᱨᱮ ᱯᱷᱚᱥᱚᱞ ᱱᱚᱜᱼᱚᱭ ᱱᱟᱲᱤᱭᱟᱱᱟᱝ ᱡᱤᱱᱤᱥ ᱦᱚᱛᱚᱫ ᱛᱷᱮᱠᱮ ᱡᱤᱸᱜᱟᱹ ᱛᱷᱮᱠᱮ ᱱᱚᱜᱼᱚᱭ ᱯᱚᱴᱚᱞ ᱛᱷᱮᱠᱮ ᱡᱟᱦᱟᱱᱟᱜ ᱠᱚ ᱟᱨᱚ ᱮᱢᱟᱱ ᱛᱮᱭᱟᱜ ᱱᱚᱜᱼᱚᱭ ᱱᱟᱹᱲᱤ ᱨᱮᱱᱟᱜ ᱡᱤᱱᱤᱥ ᱚᱱᱮ ᱵᱚᱨᱵᱚᱴᱤ ᱜᱷᱟᱸᱜᱽᱨᱟ ᱠᱚ ᱢᱮᱱᱟᱜᱼᱟ ᱮᱢᱟᱱ ᱛᱮᱭᱟᱜ ᱟᱭᱢᱟ ᱠᱤᱪᱷᱩ ᱱᱟᱹᱲᱤᱭᱟᱱᱟᱝ ᱡᱤᱱᱤᱥ ᱚᱱᱟ ᱡᱤᱱᱤᱥ ᱟᱱᱟᱡᱽ ᱯᱟᱹᱛᱤ ᱪᱮᱠᱟᱛᱮ ᱚᱠᱚᱭᱴᱷᱮᱱ ᱠᱷᱚᱱ ᱯᱚᱨᱟᱢᱚᱨᱥᱚ ᱵᱚ ᱦᱟᱛᱟᱣ ᱞᱮᱠᱷᱟᱱ ᱵᱷᱟᱹᱜᱤ ᱯᱷᱚᱥᱚᱞ ᱵᱚ ᱟᱨᱡᱟᱣ ᱫᱟᱲᱮᱭᱟᱜᱼᱟ ᱱᱚᱣᱟ ᱫᱚ ᱩᱱᱠᱩ ᱡᱟᱦᱟᱸᱭ ᱤᱭᱟᱹ ᱠᱚ ᱚᱱᱟ ᱤᱭᱟᱹᱨᱮᱱ ᱦᱮᱱᱟᱜ ᱠᱚᱣᱟ ᱱᱩᱠᱩ ᱪᱟᱹᱥᱤᱼᱵᱟᱹᱥᱤ ᱨᱮᱱ ᱡᱟᱦᱟᱸᱭ ᱡᱟᱦᱟᱸᱭ ᱱᱚᱣᱟ ᱥᱮ ᱤᱛᱟᱹ ᱵᱷᱟᱞᱮ ᱤᱛᱟᱹ ᱠᱚᱠᱚ ᱮᱢᱚᱜ ᱠᱟᱱᱟ ᱩᱝᱠᱩ ᱴᱷᱮᱱ ᱜᱮ ᱯᱚᱨᱚᱥᱢᱚᱱ ᱯᱚᱨᱚᱥᱢᱚᱛ ᱦᱟᱛᱟᱣ ᱠᱟᱛᱮᱫ ᱟᱵᱚ ᱚᱱᱟ ᱠᱚᱦᱚᱸ ᱯᱷᱚᱞᱚᱱ ᱞᱟᱜᱟᱣ ᱠᱟᱛᱮᱜ ᱵᱚ ᱦᱚᱸ ᱟᱨᱡᱟᱣ ᱠᱟᱛᱮᱜ ᱵᱚ ᱟᱹᱥᱩᱞ ᱫᱟᱲᱮᱭᱟᱜᱼᱟ ᱱᱚᱜᱼᱚᱭ ᱡᱮ ᱦᱩᱲᱩ ᱦᱩᱲᱩ ᱪᱟᱥ ᱨᱮᱦᱚᱸ ᱪᱮᱫ ᱪᱮᱫ ᱠᱚ ᱞᱟᱜᱟᱼᱟ ᱡᱮ ᱱᱚᱜᱼᱚᱭ ᱮᱢᱟᱱ ᱛᱮᱭᱟᱜ ᱛᱤᱡᱩ ᱜᱚᱡ ᱨᱟᱱ ᱠᱚ ᱥᱮ ᱡᱟᱦᱟᱱᱟᱜ ᱤᱭᱟᱹ ᱠᱚ ᱚᱱᱟ ᱠᱚᱫᱚ ᱩᱱᱤ ᱡᱟᱦᱟᱸᱭ ᱫᱚᱯᱛᱚᱨ ᱚᱱᱟ ᱫᱚᱯᱛᱚᱨ ᱨᱮᱱ ᱦᱮᱱᱟᱜ ᱠᱚᱣᱟ ᱩᱱᱠᱩᱴᱷᱮᱱ ᱜᱮ ᱯᱚᱨᱟᱢᱚᱨᱥᱚ ᱦᱟᱛᱟᱣ ᱠᱟᱛᱮᱜ ᱵᱚ ᱟᱨᱡᱟᱣ ᱫᱟᱲᱮᱭᱟᱜᱼᱟ ᱛᱚᱵᱮ ᱠᱷᱟᱱ ᱵᱷᱟᱞᱮ ᱠᱷᱚᱱ ᱛᱮ ᱡᱚᱛᱚ ᱜᱮ ᱪᱟᱥ ᱟᱵᱟᱫᱽ ᱨᱮᱦᱚᱸ ᱵᱚ ᱛᱤᱸᱜᱩ ᱠᱮᱴᱮᱡ ᱫᱟᱲᱮᱭᱟᱜᱼᱟ ᱱᱚᱜᱼᱚᱭ ᱡᱮ ᱵᱤᱵᱷᱤᱱᱱᱚ ᱨᱚᱠᱚᱢ ᱱᱚᱜᱼᱚᱭ ᱤᱧ ᱞᱟᱹᱭ ᱠᱮᱫᱟ ᱦᱚᱛᱚᱫ ᱛᱷᱮᱠᱮ ᱡᱷᱤᱸᱜᱟᱹ ᱛᱷᱮᱠᱮ ᱟᱭᱢᱟ ᱨᱚᱠᱚᱢ ᱱᱚᱜᱼᱚᱭ ᱯᱷᱚᱞ ᱛᱷᱮᱠᱮ ᱢᱮᱱᱟᱜᱼᱟ ᱞᱮᱵᱩ ᱠᱚ ᱤᱭᱟᱹ ᱠᱚ ᱱᱚᱜᱼᱚᱭ ᱟᱵᱚ ᱡᱟᱦᱟᱱᱟᱜ ᱡᱚᱢᱟᱜ ᱠᱤᱪᱷᱩ ᱡᱤᱱᱤᱥ ᱥᱮ ᱡᱟᱦᱟᱱᱟᱜ ᱠᱚ ᱯᱷᱚᱞ ᱪᱟᱥ ᱠᱟᱛᱮᱫ ᱦᱚᱸᱵᱚ ᱟᱨᱡᱟᱣ ᱠᱟᱛᱮᱜ ᱵᱚ ᱟᱹᱥᱩᱞ ᱫᱟᱲᱮᱭᱟᱜᱼᱟ ᱱᱚᱣᱟ ᱠᱚ ᱡᱮᱢᱚᱱ ᱡᱚᱛᱚ ᱦᱚᱲ ᱜᱮᱵᱚ ᱟᱨᱡᱟᱣ ᱡᱚᱛᱚ ᱦᱚᱲ ᱜᱮ ᱡᱮᱢᱚᱱ ᱯᱚᱨᱚᱥᱚᱱ ᱯᱚᱨᱚᱥᱚᱱ ᱚᱱᱟ ᱠᱚᱵᱚᱱ ᱦᱟᱛᱟᱣ ᱱᱚᱜᱼᱚᱭ ᱡᱟᱦᱟᱸᱭ ᱯᱚᱧᱪᱟᱭᱮᱛ ᱨᱮᱱ ᱫᱚᱯᱛᱚᱨ ᱨᱮᱱ ᱦᱮᱱᱟᱜ ᱠᱚᱣᱟ ᱩᱱᱠᱩ ᱴᱷᱮᱱ ᱚᱫᱷᱤᱠᱟᱨ ᱟᱫᱷᱤᱠᱟᱨᱤ ᱦᱮᱱᱟᱜ ᱠᱚᱣᱟ ᱩᱱᱠᱩ ᱠᱚᱴᱷᱮᱱ ᱠᱷᱚᱱ ᱯᱚᱨᱟᱢᱚᱨᱥᱚ ᱦᱟᱛᱟᱣ ᱠᱟᱛᱮ ᱵᱚ ᱟᱨᱡᱟᱣ ᱠᱟᱛᱮ ᱵᱚ ᱡᱚᱢ ᱫᱟᱲᱮᱭᱟᱜᱼᱟ